ᱱᱮᱛᱟᱨ ᱨᱮ ᱢᱟᱱᱮ ᱯᱟᱲᱦᱟᱣ ᱯᱟᱥᱟ ᱯᱟᱥᱤ ᱨᱮᱦᱚᱸ ᱟᱭᱢᱟ ᱨᱚᱠᱚᱢ ᱜᱟᱛᱮ ᱥᱟᱞᱟᱜ ᱦᱚᱸ ᱡᱩᱠᱛᱚ ᱛᱟᱦᱮᱱ ᱫᱚᱨᱠᱟᱨᱚᱜᱼᱟ ᱡᱮᱢᱚᱱ ᱠᱨᱤᱠᱮᱴ ᱯᱷᱩᱴᱵᱚᱞ ᱚᱱᱟ ᱠᱚᱨᱮ ᱯᱟᱲᱦᱟᱣ ᱠᱟᱛᱮᱫ ᱦᱚᱸ ᱚᱱᱟ ᱚᱱᱟ ᱠᱚ ᱜᱟᱛᱮᱜ ᱦᱚᱸ ᱫᱚᱨᱠᱟᱨ ᱜᱮᱭᱟ ᱥᱚᱨᱤᱨ ᱴᱷᱤᱠ ᱛᱟᱦᱮᱱ ᱞᱟᱜᱤᱫ ᱥᱮ ᱱᱟᱯᱟᱭ ᱛᱟᱦᱮᱱ ᱞᱟᱜᱤᱜ ᱟᱨ ᱥᱟᱶᱛᱮ ᱟᱢ ᱡᱩᱫᱤ ᱟᱰᱤ ᱢᱚᱸᱡᱽ ᱠᱨᱤᱠᱮᱴ ᱯᱞᱮᱭᱟᱨᱮᱢ ᱦᱳᱭ ᱫᱟᱲᱮᱭᱟᱜ ᱠᱷᱟᱱ ᱥᱮ ᱯᱷᱩᱴᱵᱚᱞ ᱯᱞᱮᱭᱟᱨ ᱮᱢ ᱦᱳᱭ ᱫᱟᱲᱮᱭᱟᱜ ᱠᱷᱟᱱ ᱥᱮ ᱟᱰᱤ ᱚᱸᱰᱮ ᱠᱷᱚᱱᱟᱜ ᱦᱚᱸ ᱟᱢᱟᱜ ᱯᱷᱟᱭᱱᱮᱱᱥᱤᱭᱟᱞ ᱟᱭᱢᱟ ᱩᱱᱱᱚᱛᱤ ᱦᱳᱭᱳᱜ ᱛᱟᱢᱟ ᱡᱮᱢᱚᱱ ᱚᱸᱰᱮ ᱠᱷᱚᱱᱟᱜ ᱦᱚᱸ ᱟᱭᱢᱟ ᱩᱛᱟᱹᱨ ᱢᱟᱱᱮ ᱪᱟᱠᱨᱤ ᱨᱮ ᱡᱮᱢᱚᱱ ᱚᱱᱟ ᱠᱷᱚᱱᱟᱜ ᱦᱚᱸ ᱡᱟᱥᱛᱤ ᱚᱱᱟ ᱠᱨᱤᱠᱮᱴ ᱯᱞᱮᱭᱟᱨ ᱢᱟᱱᱮ ᱢᱚᱸᱡᱽ ᱜᱮ ᱯᱷᱮᱢᱟᱥ ᱯᱞᱮᱭᱟᱨ ᱟᱰᱤ ᱢᱚᱸᱡᱽ ᱮᱢ ᱜᱟᱛᱮ ᱫᱟᱲᱮᱭᱟᱜ ᱠᱷᱟᱱ ᱥᱮ ᱤᱱᱰᱤᱭᱟ ᱴᱤᱢ ᱠᱚᱨᱮ ᱪᱟᱸᱥ ᱮᱢ ᱧᱟᱢ ᱫᱟᱲᱮᱭᱟᱜᱼᱟ ᱛᱟᱦᱞᱮ ᱚᱸᱰᱮ ᱠᱷᱟᱱᱟᱜ ᱟᱢ ᱟᱭᱢᱟ ᱯᱚᱭᱥᱟᱢ ᱠᱟᱢᱟᱣ ᱫᱟᱲᱮᱭᱟᱜᱼᱟ ᱛᱚ ᱮᱠᱷᱚᱱ ᱫᱚ ᱡᱮ ᱥᱚᱨᱠᱟᱨᱤ ᱪᱟᱠᱨᱤ ᱧᱟᱢ ᱦᱳᱭᱳᱜᱼᱟ ᱮᱢᱚᱱ ᱠᱚᱱᱚ ᱢᱟᱱᱮ ᱫᱚ ᱵᱟᱝ ᱠᱟᱱᱟ ᱟᱭᱢᱟ ᱨᱚᱠᱚᱢ ᱠᱟᱢᱤ ᱟᱭᱢᱟ ᱨᱚᱠᱚᱢ ᱜᱟᱛᱮᱜ ᱢᱟᱫᱽᱫᱷᱚᱢ ᱛᱮᱦᱚᱸ ᱟᱢ ᱟᱭᱢᱟᱢ ᱯᱚᱭᱥᱟᱢ ᱤᱱᱠᱟᱢ ᱫᱟᱲᱮᱭᱟᱜᱼᱟ ᱴᱷᱤᱠ ᱜᱮᱭᱟ ᱛᱚ ᱚᱱᱟ ᱛᱮ ᱯᱟᱲᱦᱟᱜ ᱯᱟᱥᱟᱯᱟᱥᱤ ᱜᱟᱛᱮ ᱦᱚᱸ ᱫᱚᱨᱠᱟᱨ ᱜᱮᱭᱟ ᱡᱮᱢᱚᱱ ᱠᱨᱤᱠᱮᱴ ᱜᱟᱛᱮ ᱯᱷᱩᱴᱵᱚᱞ ᱜᱟᱛᱮᱜ ᱛᱚ ᱱᱚᱶᱟ ᱠᱚᱜᱮ